ᱦᱮᱸ ᱤᱧᱫᱚ ᱡᱩᱣᱟᱹᱱ ᱯᱤᱲᱦᱤ ᱥᱟᱵᱟᱫᱽ ᱯᱟᱸᱡᱟ ᱠᱟᱛᱮᱫ ᱩᱫᱽᱜᱟᱹᱣ ᱩᱫᱽᱜᱟᱹᱣᱟᱹᱧ ᱪᱮᱫᱟᱜ ᱥᱮ ᱱᱤᱛᱳᱜ ᱫᱚ ᱫᱟᱲᱮ ᱦᱮᱱᱟᱜᱼᱟ ᱟᱨ ᱫᱟᱲᱮ ᱛᱟᱦᱮᱱ ᱨᱮ ᱡᱟᱦᱟᱱᱟᱜ ᱟᱯᱱᱟᱨ ᱠᱷᱩᱫᱽᱠᱟ ᱨᱚᱡᱽᱜᱟᱨ ᱵᱟᱢ ᱨᱚᱡᱽᱜᱟᱨ ᱞᱮᱠᱷᱟᱡ ᱫᱷᱤᱱᱟᱹᱝ ᱦᱟᱲᱟᱢᱼᱵᱩᱲᱦᱤ ᱥᱚᱢᱚᱭ ᱨᱮ ᱠᱚᱥᱴᱚ ᱦᱩᱭᱩᱜᱼᱟ ᱟᱨ ᱜᱤᱫᱟᱹᱨ ᱯᱩᱛᱨᱚ ᱠᱚᱦᱚᱸ ᱯᱟᱲᱦᱟᱭᱼᱞᱮᱠᱷᱟᱭ ᱨᱮᱦᱚᱸ ᱵᱟᱢ ᱫᱟᱲᱮᱭ ᱟᱠᱚᱣᱟ ᱟᱨ ᱯᱚᱭᱥᱟ ᱯᱚᱭᱥᱟ ᱡᱚᱛᱚ ᱦᱚᱲᱟᱜ ᱡᱚᱨᱩᱨᱤ ᱠᱟᱱᱟ ᱟᱨ ᱟᱯᱱᱟᱨ ᱠᱷᱩᱫᱽᱠᱟ ᱛᱟᱦᱮᱱᱟ ᱛᱳ ᱯᱚᱭᱥᱟ ᱚᱠᱚᱭ ᱴᱷᱮᱱ ᱦᱚᱸ ᱵᱟᱢ ᱠᱷᱚᱡᱚᱜ ᱫᱚᱨᱠᱟᱨᱚᱜᱼᱟ ᱟᱢ ᱜᱮᱠᱚ ᱠᱷᱚᱡ ᱢᱮᱭᱟ ᱵᱟᱞᱠᱤ ᱟᱨ ᱠᱷᱚᱡᱽᱼᱠᱷᱚᱵᱚᱨ ᱯᱟᱸᱡᱟ ᱠᱟᱛᱮᱫ ᱞᱟᱵᱷ ᱫᱚ ᱦᱩᱭᱩᱜ ᱠᱟᱱᱟ ᱡᱮ ᱫᱤᱥᱚᱢ ᱫᱩᱱᱤᱭᱟᱹ ᱨᱮᱱᱟᱜ ᱠᱟᱛᱷᱟᱢ ᱵᱟᱲᱟᱭᱟ ᱟᱨ ᱚᱱᱟ ᱜᱮ